ᱪᱟᱥ ᱠᱟᱹᱢᱤᱫᱚ ᱯᱩᱨᱟᱹᱯᱩᱨᱤ ᱦᱚᱭ ᱦᱤᱸᱥᱤᱫᱽ ᱦᱟᱞᱟᱛᱮ ᱪᱮᱛᱟᱱ ᱢᱤᱫ ᱪᱟᱥ ᱠᱟᱹᱢᱤᱫᱚ ᱟᱵᱚ ᱥᱟᱱᱛᱟᱲᱟᱜ ᱪᱟᱥ ᱠᱟᱹᱢᱤᱫᱚ ᱟᱹᱰᱤᱜᱮ ᱱᱤᱦᱟᱹᱛᱤ ᱠᱟᱱᱟ ᱪᱟᱥ ᱠᱟᱹᱢᱤᱫᱚ ᱢᱟᱱᱮ ᱟᱵᱚ ᱰᱤᱦᱟᱹᱛᱨᱮ ᱛᱟᱦᱮᱱ ᱦᱚᱲ ᱞᱟᱹᱜᱤᱫ ᱥᱮ ᱟᱵᱚ ᱥᱟᱱᱛᱟᱲᱫᱚ ᱵᱟᱝᱟ ᱡᱮᱛᱮ ᱡᱟᱹᱛᱤ ᱨᱤᱱᱤᱡᱜᱮ ᱡᱟᱦᱟᱸᱭᱟᱜ ᱵᱟᱹᱫᱽᱼᱠᱷᱮᱛ ᱛᱟᱦᱮᱱᱟ ᱵᱟᱹᱫᱽ ᱵᱟᱹᱭᱦᱟᱹᱲ ᱩᱱᱠᱚᱜᱮ ᱪᱟᱥ ᱠᱟᱹᱢᱤᱫᱚ ᱠᱩᱨᱩᱢᱩᱴᱩᱠᱚ ᱪᱷᱩᱴᱟᱹᱜᱼᱟ ᱟᱨ ᱡᱟᱦᱟᱸᱭ ᱪᱟᱹᱥᱤᱦᱚᱸ ᱡᱟᱦᱟᱸᱭ ᱟᱡ ᱱᱚᱠᱨᱤᱼᱪᱟᱹᱠᱨᱤ ᱛᱟᱭ ᱛᱟᱦᱮᱱᱟ ᱰᱷᱮᱨ ᱯᱩᱭᱥᱟᱹᱭ ᱠᱟᱢᱟᱣᱟ ᱩᱱᱤᱫᱚ ᱪᱟᱥ ᱨᱮᱫᱚ ᱩᱱᱟᱹᱜᱫᱚ ᱵᱟᱭ ᱠᱟᱹᱢᱤᱭᱟ ᱩᱱᱤᱫᱚ ᱟᱡ ᱴᱟᱠᱟ ᱯᱚᱭᱥᱟᱭ ᱟᱨᱡᱟᱣᱟ ᱚᱱᱟᱛᱮᱜᱮ ᱟᱡ ᱪᱟᱣᱞᱮ ᱮᱢᱟᱱ ᱠᱤᱪᱷᱩ ᱡᱮᱛᱮᱭᱟᱜ ᱠᱤᱨᱤᱧ ᱠᱟᱛᱮᱫ ᱟᱭᱟᱜ ᱯᱚᱨᱤᱵᱟᱨᱮ ᱪᱟᱞᱟᱣᱟ ᱟᱨ ᱟᱵᱚ ᱰᱤᱦᱟᱹᱛᱨᱮ ᱛᱟᱦᱮᱱ ᱦᱚᱲ ᱥᱮ ᱵᱟᱝ ᱛᱟᱦᱮᱱ ᱦᱚᱲᱦᱚᱸ ᱡᱟᱦᱟᱸᱭᱟᱜ ᱵᱟᱹᱫᱽ ᱛᱟᱦᱮᱱᱟ ᱠᱷᱮᱛ ᱛᱟᱦᱮᱱᱟ ᱩᱱᱤᱫᱚ ᱪᱟᱥᱫᱚ ᱢᱟᱱᱮ ᱱᱤᱦᱟᱹᱛᱜᱮ ᱫᱚᱨᱠᱟᱨ ᱜᱮᱭᱟ ᱪᱟᱥᱨᱮ ᱢᱟᱱᱞᱤᱭᱟ ᱱᱤᱭᱟ ᱵᱟᱨᱮᱢ ᱠᱷᱟᱴᱟᱣᱮᱱᱟ ᱵᱟᱭ ᱦᱩᱭ ᱞᱮᱱᱟ ᱮᱱᱨᱮᱦᱚᱸ ᱟᱵᱚᱫᱚ ᱫᱚᱥᱟᱨ ᱥᱮᱨᱢᱟᱦᱚᱸ ᱟᱵᱚᱫᱚ ᱪᱟᱥ ᱞᱟᱹᱜᱤᱫ ᱠᱩᱨᱩᱢᱩᱴᱩ ᱵᱚᱱ ᱛᱟᱦᱮᱱ ᱜᱮᱭᱟ ᱪᱮᱫᱟᱜ ᱥᱮ ᱟᱵᱚ ᱟᱵᱚᱣᱟᱜ ᱨᱮᱸᱜᱮᱡ ᱠᱚᱥᱴᱚ ᱵᱟᱝ ᱧᱮᱞ ᱥᱟᱦᱟᱣᱛᱮ ᱟᱵᱚ ᱪᱟᱥ ᱨᱮᱵᱚᱱ ᱠᱟᱹᱢᱤᱭᱟ ᱠᱩᱨᱩᱢᱩᱴᱩ ᱵᱚᱱ ᱪᱷᱩᱴᱟᱹᱜᱼᱟ ᱛᱚᱵᱮ ᱡᱟᱹᱱᱤᱡ ᱜᱮ ᱪᱟᱥ ᱨᱮᱱᱟᱜ ᱢᱟᱱᱮ ᱦᱩᱲᱩᱼᱪᱟᱣᱞᱮ ᱵᱚᱱ ᱡᱚᱢ ᱫᱟᱲᱮᱭᱟᱜᱼᱟ ᱚᱱᱟ ᱞᱟᱹᱜᱤᱫ ᱛᱮᱜᱮ ᱟᱵᱚᱫᱚ ᱪᱟᱥ ᱠᱟᱹᱢᱤᱫᱚ ᱠᱩᱨᱩᱢᱩᱴᱩ ᱵᱚᱱ ᱪᱷᱩᱴᱟᱹᱜᱼᱟ ᱢᱟᱱᱞᱤᱭᱟ ᱟᱵᱚ ᱱᱤᱭᱟᱹ ᱥᱮᱨᱢᱟ ᱵᱟᱭ ᱦᱩᱭ ᱞᱮᱱᱟ ᱥᱮ ᱵᱟᱭ ᱫᱟᱜ ᱞᱮᱜᱼᱟ ᱤᱱᱟᱹ ᱵᱚᱫᱚᱞ ᱠᱤ ᱟᱵᱚ ᱵᱟᱵᱚᱱ ᱪᱟᱥ ᱫᱟᱲᱮᱭᱟᱜᱼᱟ ᱟᱨ ᱦᱤᱡᱩᱜ ᱠᱟᱱ ᱥᱮᱨᱢᱟ ᱫᱚ ᱵᱟᱵᱚᱱ ᱪᱟᱥᱟ ᱚᱱᱟ ᱠᱟᱛᱷᱟ ᱫᱚ ᱵᱟᱝᱜᱮ ᱟᱵᱚ ᱫᱚ ᱟᱨᱦᱚᱸ ᱦᱤᱡᱩᱜ ᱠᱟᱱ ᱥᱮᱨᱢᱟᱦᱚᱸ ᱟᱵᱚᱫᱚ ᱠᱩᱨᱩᱢᱩᱴᱩ ᱵᱚᱱ ᱪᱷᱩᱴᱟᱹᱣ ᱠᱚᱜ ᱜᱮᱭᱟ ᱯᱩᱨᱟᱹᱯᱩᱨᱤ ᱟᱨ ᱦᱳᱭ ᱚᱱᱟ ᱯᱩᱨᱟᱹᱯᱩᱨᱤ ᱢᱟᱱᱮ ᱟᱵᱚ ᱠᱟᱹᱢᱤ ᱨᱮᱵᱚᱱ ᱪᱟᱥ ᱠᱟᱹᱢᱤ ᱨᱮᱵᱚᱱ ᱪᱷᱩᱴᱟᱹᱣ ᱠᱚᱜᱼᱟ